ᱟᱞᱮ ᱱᱚᱣᱟ ᱴᱚᱴᱷᱟ ᱠᱚᱨᱮ ᱫᱚ ᱟᱭᱢᱟ ᱜᱚᱴᱟᱝ ᱜᱟᱰᱟ ᱢᱮᱱᱟᱜᱼᱟ ᱜᱟᱰᱟ ᱨᱮᱱᱟᱜ ᱧᱩᱛᱩᱢ ᱫᱚ ᱦᱩᱭᱩᱜ ᱠᱟᱱᱟ ᱢᱤᱫᱴᱮᱱ ᱜᱟᱰᱟ ᱨᱮᱭᱟᱜ ᱧᱩᱛᱩᱢ ᱦᱩᱭᱩᱜ ᱠᱟᱱᱟ ᱵᱚᱝᱥᱤ ᱦᱚᱨᱤ ᱜᱟᱰᱟ ᱢᱤᱫᱴᱮᱱ ᱜᱟᱰᱟ ᱨᱮᱭᱟᱜ ᱧᱩᱛᱩᱢ ᱦᱩᱭᱩᱜ ᱠᱟᱱᱟ ᱜᱚᱝᱜᱟᱨᱟᱢᱯᱩᱨ ᱜᱟᱰᱟ ᱢᱤᱫᱴᱮᱱ ᱜᱟᱰᱟ ᱨᱮᱭᱟᱜ ᱧᱩᱛᱩᱢ ᱦᱩᱭᱩᱜ ᱠᱟᱱᱟ ᱢᱟᱞᱫᱟ ᱜᱟᱰᱟ ᱢᱤᱫᱴᱮᱱ ᱜᱟᱰᱟ ᱨᱮᱭᱟᱜ ᱧᱩᱛᱩᱢ ᱦᱩᱭᱩᱜ ᱠᱟᱱᱟ ᱵᱷᱚᱵᱚᱱᱜᱚᱞᱟ ᱜᱟᱰᱟ ᱠᱤᱱᱛᱩ ᱡᱚᱛᱚ ᱜᱟᱰᱟ ᱨᱮᱫᱚ ᱫᱟᱜ ᱫᱚ ᱵᱟᱝ ᱛᱟᱦᱮᱱᱟ ᱵᱟᱨᱭᱟ ᱯᱮᱭᱟ ᱜᱟᱰᱟᱨᱮ ᱫᱟᱜ ᱛᱟᱦᱮᱱᱟ ᱚᱱᱮᱠ ᱨᱚᱠᱚᱢ ᱜᱟᱰᱟ ᱢᱮᱱᱟᱜᱼᱟ ᱡᱚᱛᱚ ᱜᱟᱰᱟ ᱨᱮᱫᱚ ᱫᱟᱜ ᱫᱚ ᱵᱟᱝ ᱛᱟᱦᱮᱱᱟ ᱟᱨ ᱡᱮᱜᱩᱞᱟ ᱜᱟᱰᱟᱨᱮ ᱫᱟᱜ ᱛᱟᱦᱮᱱᱟ ᱚᱱᱟ ᱠᱚ ᱜᱟᱰᱟ ᱫᱚ ᱦᱩᱭᱩᱜ ᱠᱟᱱᱟ ᱢᱟᱞᱫᱟ ᱜᱟᱰᱟ ᱵᱚᱝᱥᱤᱦᱟᱨᱤ ᱜᱟᱰᱟ ᱱᱚᱣᱟ ᱠᱚ ᱜᱟᱰᱟ ᱨᱮᱫᱚ ᱫᱟᱜ ᱛᱟᱦᱮᱱᱟ ᱟᱨ ᱵᱟᱸᱫᱷ ᱨᱮᱱᱟᱜ ᱠᱟᱛᱷᱟ ᱵᱟᱸᱫᱷ ᱫᱚ ᱱᱤᱭᱟᱹ ᱠᱚᱨᱮ ᱫᱚ ᱟᱞᱮ ᱫᱚ ᱯᱷᱟᱨᱟᱠᱠᱟ ᱱᱤᱭᱟ ᱜᱮᱛᱟᱞᱮ ᱵᱟᱸᱫᱷ ᱯᱷᱟᱨᱟᱠᱠᱟ ᱡᱚᱛᱚ ᱜᱟᱰᱟ ᱨᱮᱱᱟᱜ ᱫᱟᱜ ᱫᱚ ᱯᱷᱟᱨᱟᱠᱠᱟ ᱨᱮᱜᱮ ᱵᱷᱮᱜᱟᱨ ᱠᱟᱛᱮᱫ ᱪᱟᱞᱟᱜᱼᱟ ᱯᱷᱟᱨᱟᱠᱠᱟ ᱫᱚ ᱞᱟᱹᱴᱩ ᱜᱟᱰᱟ ᱠᱟᱱ ᱛᱟᱞᱮᱭᱟ ᱚᱱᱟ ᱫᱚ ᱵᱟᱸᱫᱷ ᱠᱚ ᱢᱮᱛᱟᱜᱼᱟ ᱢᱤᱫᱴᱮᱱ ᱟᱫᱚ ᱟᱨ ᱤᱱᱟᱹ ᱠᱷᱚᱱᱟᱜ ᱱᱤᱭᱟᱹ ᱠᱷᱚᱱᱟᱜ ᱡᱟᱹᱥᱛᱤ ᱜᱟᱰᱟ ᱫᱚ ᱢᱮᱱᱟᱜ ᱜᱮᱭᱟ ᱠᱤᱱᱛᱩ ᱤᱱᱟᱹᱜ ᱜᱟᱱ ᱜᱟᱰᱟ ᱨᱮᱭᱟᱜ ᱧᱩᱛᱩᱢ ᱦᱚᱸ ᱵᱟᱹᱧ ᱵᱟᱲᱟᱭᱟ ᱟᱫᱚ ᱚᱱᱟ ᱡᱟᱧ ᱞᱟᱹᱭ ᱠᱮᱫᱟ ᱚᱱᱟ ᱠᱚ ᱜᱟᱰᱟ ᱨᱮᱜᱮ ᱟᱞᱮ ᱱᱤᱭᱟᱹ ᱴᱚᱴᱷᱟ ᱨᱮᱫᱚ ᱚᱱᱟ ᱠᱚᱜᱮ ᱜᱟᱰᱟ ᱢᱮᱱᱟᱜᱼᱟ ᱟᱨ ᱡᱮ ᱜᱩᱞᱟᱧ ᱞᱟᱹᱭ ᱠᱮᱫ ᱧᱩᱛᱩᱢ ᱚᱱᱟ ᱠᱚ ᱜᱟᱰᱟ ᱨᱮᱱᱟᱜ ᱧᱩᱛᱩᱢ ᱜᱮ ᱥᱚᱴᱷᱤᱠ